ᱟᱢ ᱧᱮᱞ ᱠᱟᱫᱟᱢ ᱚᱱᱟ ᱞᱮᱠᱟᱢ ᱵᱮᱨᱮᱴ ᱴᱨᱟᱠᱴᱚᱨ ᱡᱮᱢᱚᱱ ᱠᱟᱰᱟ ᱱᱟᱦᱮᱞ ᱟᱨ ᱰᱟᱝᱨᱟ ᱱᱟᱦᱮᱞ ᱫᱚ ᱟᱹᱰᱤ ᱛᱚᱯᱷᱟᱛ ᱜᱮᱭᱟ ᱡᱮᱢᱚᱱ ᱠᱟᱰᱟ ᱱᱟᱦᱮᱞ ᱛᱮ ᱡᱟᱦᱟᱸ ᱫᱚ ᱡᱟᱦᱟᱸ ᱫᱚ ᱢᱤᱫ ᱵᱮᱞᱟᱛᱮ ᱥᱤᱭᱟᱢ ᱚᱱᱟ ᱚᱱᱟᱫᱚ ᱩᱱᱤ ᱢᱤᱫ ᱜᱷᱚᱱᱴᱟᱛᱮ ᱜᱳᱴᱟᱭ ᱥᱤ ᱥᱟᱹᱛᱟ ᱟᱨ ᱱᱚᱣᱟ ᱦᱩᱭᱩᱜ ᱠᱟᱱᱟ ᱟᱢ ᱚᱱᱟ ᱨᱮᱭᱟᱝ ᱡᱮᱠᱚᱱᱳ ᱟᱵᱟᱫ ᱠᱚ ᱛᱟᱦᱮᱸ ᱞᱮᱱᱠᱷᱟᱱ ᱟᱢᱫᱚ ᱰᱟᱝᱨᱟ ᱠᱟᱰᱟ ᱥᱟᱸᱜᱟᱲ ᱛᱮᱫᱚ ᱟᱢ ᱟᱹᱜᱩᱭᱟᱢ ᱦᱚᱭᱛᱳ ᱫᱚᱥ ᱵᱟᱨᱚ ᱫᱷᱟᱣ ᱦᱩᱭᱩᱜ ᱛᱟᱢᱟ ᱩᱱᱤ ᱫᱚ ᱚᱱᱟ ᱚᱱᱟᱜᱮ ᱢᱤᱫ ᱫᱷᱟᱣ ᱛᱮᱜᱮ ᱟᱹᱜᱩᱭᱟ ᱚᱱᱟ ᱛᱮ ᱤᱧᱫᱩᱧ ᱢᱮᱱᱟ ᱴᱨᱟᱠᱴᱚᱨ ᱟᱨ ᱠᱟᱰᱟ ᱱᱟᱦᱮᱞ ᱫᱚ ᱵᱚᱦᱩᱫ ᱵᱷᱮᱜᱟᱨ ᱜᱮᱭᱟ ᱛᱚᱵᱮ ᱢᱤᱫ ᱵᱮᱞᱟ ᱨᱮᱭᱟᱜ ᱠᱟᱹᱢᱤ ᱩᱱᱤ ᱢᱤᱫ ᱜᱷᱚᱱᱴᱟ ᱛᱮᱜᱚᱸᱭ ᱠᱟᱹᱢᱤ ᱫᱟᱲᱮᱭᱟᱜᱼᱟ ᱟᱫᱚ ᱚᱱᱟ ᱞᱮᱠᱟᱛᱮ ᱴᱨᱟᱠᱴᱚᱨ ᱫᱚ ᱤᱧᱡᱤᱱᱟᱹᱨᱤ ᱡᱤᱱᱤᱥ ᱠᱟᱱᱛᱮ ᱚᱱᱟᱫᱚ ᱢᱤᱫ ᱜᱷᱚᱱᱴᱟ ᱛᱮᱜᱮ ᱜᱳᱴᱟᱭ ᱥᱟᱹᱛᱟ ᱟᱫᱚ ᱱᱚᱣᱟᱜᱮ ᱵᱷᱮᱜᱟᱨ ᱫᱩᱧ ᱢᱚᱱᱮᱭᱟ ᱡᱮ ᱴᱨᱟᱠᱴᱚᱨ ᱟᱨ ᱠᱟᱰᱟ ᱱᱟᱦᱮᱞ ᱫᱚ ᱟᱹᱰᱤ ᱛᱚᱯᱷᱟᱛ ᱜᱮᱭᱟ ᱟᱫᱚ ᱚᱯᱷ ᱥᱚᱢᱚᱭ ᱢᱚᱛᱚ ᱨᱮ ᱢᱤᱫ ᱫᱷᱟᱣ ᱫᱟᱜ ᱡᱟᱹᱲᱤ ᱞᱮᱠᱷᱟᱱᱮ ᱛᱩᱨᱟᱹᱫᱽ ᱜᱮ ᱟᱸᱡᱮᱫᱚᱜᱼᱟ ᱟᱫᱚ ᱚᱱᱟᱫᱚ ᱠᱟᱰᱟ ᱱᱟᱦᱮᱞ ᱛᱮᱫᱚ ᱟᱢᱫᱚ ᱚᱠᱛᱚ ᱛᱚ ᱵᱟᱭ ᱛᱟᱹᱜᱤ ᱢᱮᱭᱟ ᱴᱨᱟᱠᱴᱚᱨ ᱠᱷᱟᱡ ᱫᱚ ᱮᱱᱮ ᱜᱮᱢ ᱥᱟᱹᱛ ᱜᱚᱛ ᱠᱮᱫᱟ ᱟᱫᱚ ᱚᱱᱟ ᱞᱮᱠᱟᱛᱮ ᱤᱧᱫᱩᱧ ᱢᱚᱱᱮᱭᱟ ᱱᱚᱣᱟ ᱫᱚ ᱵᱷᱮᱜᱟᱨ ᱜᱮᱭᱟ ᱟᱹᱰᱤᱜᱟᱱ